ᱟᱞᱮ ᱞᱩᱜᱩ ᱵᱩᱨᱩ ᱥᱮᱱ ᱞᱟᱹᱜᱤᱫ ᱟᱬᱜᱟᱛ ᱠᱷᱚᱱ ᱞᱮ ᱥᱟᱯᱲᱟᱣ ᱠᱟᱛᱮᱫ ᱞᱮ ᱫᱮᱡ ᱨᱮᱰᱤᱭᱟᱠᱟᱱᱟ ᱟᱨ ᱜᱟᱹᱰᱤ ᱵᱟᱞᱟ ᱫᱚ ᱱᱤᱛᱳᱜ ᱦᱚᱸ ᱵᱟᱭ ᱦᱮᱡ ᱟᱠᱟᱱᱟ ᱪᱮᱫ ᱞᱮᱠᱟᱱ ᱜᱟᱹᱰᱤ ᱵᱚᱞᱮᱢ ᱵᱟᱡᱟ ᱠᱟᱫᱮᱭᱟ ᱪᱮᱫ ᱞᱮᱠᱟᱱ ᱰᱟᱭᱵᱚᱨᱮᱢ ᱵᱷᱮᱡᱟ ᱠᱟᱫᱮᱭᱟ ᱩᱱᱤᱭᱟᱜ ᱯᱷᱳᱱ ᱜᱮᱛᱟ ᱵᱟᱭ ᱥᱟᱵᱮᱫ ᱫᱚ ᱨᱤᱥᱤᱵᱽ ᱦᱚᱸ ᱵᱟᱭ ᱨᱤᱥᱤᱵᱮᱜᱼᱟ ᱥᱴᱚᱯ ᱜᱮᱛᱟᱭ ᱞᱟᱹᱭᱮᱜᱼᱟ ᱪᱮᱫ ᱞᱮᱠᱟ ᱱᱤᱡᱼᱮᱢ ᱤᱭᱟᱹ ᱟᱠᱟᱫᱮᱭᱟ ᱵᱮᱲᱟ ᱪᱟᱵᱟᱭᱮᱱᱟ ᱱᱤᱛᱳᱜ ᱛᱤᱨᱮᱢ ᱛᱤᱨᱮ ᱦᱤᱡᱩᱜ ᱟᱭ ᱩᱱᱟᱹᱜ ᱜᱷᱟᱲᱤᱡ ᱛᱟᱺᱜᱤᱼᱛᱟᱺᱜᱤ ᱛᱮᱞᱮ ᱵᱷᱟᱜᱟᱣ ᱪᱟᱵᱟᱭᱮᱱᱟ ᱟᱨ ᱯᱷᱳᱱ ᱯᱷᱳᱱᱟᱭᱢᱮ ᱩᱱᱤᱜᱮ ᱟᱨ ᱜᱷᱟᱹᱲᱤᱠ ᱠᱮᱜᱼᱟ ᱯᱩᱭᱥᱟᱹ ᱠᱚᱫᱚ ᱱᱟᱜ ᱵᱟᱹᱧ ᱮᱢᱟᱭᱟ ᱠᱷᱟᱹᱞᱤ ᱩᱱᱟᱹᱜ ᱞᱮᱹᱴ ᱪᱟᱵᱟ ᱠᱮᱫ ᱞᱮᱭᱟᱭ ᱱᱤᱛᱳᱜ ᱞᱮ ᱪᱟᱞᱟᱜ ᱠᱷᱟᱱ ᱛᱤ ᱨᱮᱞᱮ ᱥᱮᱴᱮᱨᱚᱜᱼᱟ ᱠᱷᱟᱹᱞᱤ ᱛᱚᱠᱷᱚᱱ ᱞᱮ ᱧᱤᱨ ᱵᱟᱲᱟ ᱟᱠᱟᱫ ᱞᱮᱠᱟ ᱧᱤᱨ ᱵᱷᱟᱜ ᱠᱟᱱᱟ ᱞᱮ ᱦᱮᱡᱽ ᱜᱮ ᱵᱟᱭ ᱦᱤᱡᱩᱜ ᱠᱟᱱᱟ ᱚᱱᱠᱟ ᱪᱮᱫ ᱱᱚᱝᱠᱟ ᱫᱚ ᱟᱞᱮᱫᱚ ᱵᱚᱞᱞᱚᱵᱽ ᱥᱮᱫ ᱨᱮᱱᱟᱜ ᱜᱟᱲᱤ ᱜᱟᱲᱤ ᱠᱚᱦᱚᱸ ᱵᱟᱭ ᱦᱤᱡᱩᱜ ᱠᱟᱱᱟ ᱦᱚᱲ ᱠᱚᱜᱮ ᱛᱟᱺᱜᱤᱼᱛᱟᱺᱜᱤ ᱛᱮ ᱦᱚᱲ ᱪᱮᱫᱞᱮᱠᱟ ᱠᱚ ᱨᱟᱹᱜᱤ ᱪᱟᱵᱟᱜ ᱠᱟᱱᱟ ᱠᱚ ᱮᱱᱟᱝ ᱥᱮᱛᱟᱜ ᱠᱷᱚᱱ ᱞᱮ ᱥᱟᱯᱲᱟᱣᱟᱠᱟᱱᱟ ᱱᱤᱛᱳᱜ ᱚᱱᱟ ᱜᱟᱹᱰᱤᱜᱮ ᱵᱟᱭ ᱧᱮᱞᱚᱜ ᱠᱟᱱᱟ ᱟᱨ ᱩᱱᱤᱞᱮ ᱯᱷᱳᱱᱟᱭ ᱠᱟᱱᱟ ᱯᱷᱳᱱ ᱦᱚᱸ ᱵᱟᱭ ᱨᱤᱥᱤᱵᱮᱜᱼᱟ ᱪᱮᱫᱦᱚᱸ ᱵᱟᱝᱜᱮ ᱚᱱᱟ ᱪᱮᱫ ᱞᱟᱹᱜᱤᱫ ᱫᱚ

ᱵᱷᱟᱜᱟ ᱪᱟᱵᱟᱭᱤᱱᱟᱹᱧ ᱤᱧ ᱫᱚ ᱯᱩᱭᱥᱟᱹ ᱠᱚᱫᱚ ᱵᱟᱵᱚᱱ ᱮᱢᱟᱭᱟ ᱦᱟᱸᱜ ᱩᱱᱤ ᱫᱚ ᱪᱮᱫ ᱦᱚᱸ ᱵᱟᱞᱮ ᱮᱢᱟᱭᱟ ᱠᱷᱟᱹᱞᱤ ᱟᱢ ᱦᱚᱛᱮᱡ ᱛᱮᱜᱮ ᱢᱟᱱᱮ ᱜᱟᱹᱰᱤᱢ ᱵᱷᱮᱡᱟ ᱜᱚᱫ ᱠᱚᱫᱚ ᱠᱟᱫᱟ ᱰᱟᱭᱵᱷᱟᱨ ᱥᱮᱛᱟᱜ ᱠᱷᱚᱱᱞᱮ ᱥᱮᱛᱟᱜ ᱨᱮᱞᱮ ᱥᱟᱯᱲᱟᱣ ᱠᱟᱛᱮᱫ ᱞᱮ ᱤᱭᱟᱹ ᱦᱟᱠᱟᱱᱟ ᱞᱚᱜᱚᱱ ᱥᱮᱱᱚᱜ ᱞᱟᱹᱜᱤᱫ ᱟᱨ ᱟᱢ ᱫᱚ ᱵᱟᱢ ᱟᱹᱜᱭᱟ ᱠᱷᱟᱹᱞᱤ ᱜᱟᱹᱰᱤ ᱵᱟᱢ ᱵᱷᱮᱡᱟ ᱠᱟᱫᱮᱭᱟ ᱥᱮ ᱵᱟᱢ ᱵᱷᱮᱡᱟ ᱠᱟᱫ ᱞᱮᱭᱟ ᱥᱮ ᱵᱟᱢ ᱵᱷᱮᱡᱟ ᱠᱟᱫᱮᱭᱟ ᱵᱟᱝ ᱟᱞᱮ ᱛᱟᱺᱜᱤ ᱵᱷᱟᱜᱟ ᱪᱟᱵᱟᱜ ᱠᱟᱱᱟ ᱞᱮ ᱮᱱᱟᱝ ᱠᱷᱚᱱ ᱮᱱᱟᱝ ᱥᱮᱛᱟᱜ ᱠᱷᱚᱱ ᱦᱮᱱᱟᱜ ᱞᱮᱭᱟ ᱱᱤᱛᱳᱜ ᱢᱟ ᱵᱮᱲᱟ ᱪᱟᱵᱟᱭᱮᱱᱟ ᱯᱷᱤᱨᱵᱤ ᱵᱟᱭ ᱦᱤᱡᱩᱜ ᱠᱟᱱᱟ ᱦᱮᱡᱽ ᱜᱮ ᱵᱟᱭ ᱦᱤᱡᱩᱜ ᱠᱟᱱᱟ ᱮᱱᱟᱱ ᱨᱮᱞᱮ ᱥᱮᱱᱚᱜ ᱠᱷᱟᱱ ᱫᱚ ᱱᱤᱛᱳᱜ ᱫᱚ ᱛᱤᱨᱮᱞᱮ ᱥᱮᱱᱚᱜᱼᱟ ᱛᱤ ᱨᱮᱞᱮ ᱥᱮᱴᱮᱨᱚᱜᱼᱟ ᱦᱟᱸᱰᱮ ᱛᱚ ᱜᱷᱟᱲᱤ ᱠᱚᱜᱼᱟᱞᱮ ᱵᱟᱝ